ᱦᱩᱰᱤᱧ ᱦᱩᱰᱤᱧ ᱵᱮᱯᱟᱨ ᱢᱮᱱ ᱫᱚ ᱴᱷᱤᱞ ᱴᱩᱠᱩᱡ ᱛᱟᱢᱟ ᱠᱚ ᱡᱟᱦᱟᱸ ᱢᱮᱬᱦᱮᱫ ᱨᱮᱱᱟᱜ ᱡᱤᱱᱤᱥ ᱠᱚ ᱵᱮᱱᱟᱜᱼᱟ ᱚᱱᱟ ᱠᱚ ᱟᱹᱰᱤ ᱫᱤᱱ ᱜᱮ ᱴᱤᱠᱟᱹᱜ ᱠᱟᱱᱟ ᱟᱨ ᱟᱠᱚ ᱦᱚᱸ ᱦᱚᱲ ᱥᱟᱶᱛᱮ ᱱᱟᱯᱟᱭ ᱠᱚ ᱵᱮᱣᱦᱟᱨᱮᱫ ᱠᱟᱱᱟ ᱚᱱᱟ ᱛᱟᱞᱟ ᱛᱮ ᱦᱚᱲ ᱦᱚᱯᱚᱱ ᱠᱚᱣᱟᱜ ᱡᱟᱦᱟᱸ ᱯᱟᱹᱛᱭᱟᱹᱣ ᱫᱤᱱ ᱠᱮ ᱫᱤᱱ ᱵᱟᱹᱲᱛᱤ ᱤᱫᱤᱜ ᱠᱟᱱᱟ